ᱤᱧ ᱢᱮᱫᱴᱟᱝ ᱟᱹᱰᱤ ᱵᱟᱹᱲᱤᱡ ᱤᱧ ᱠᱟᱹᱢᱤ ᱞᱮᱫ ᱛᱟᱦᱮᱸᱜᱼᱟ ᱜᱚᱜᱚᱭ ᱢᱮᱛᱟ ᱫᱤᱧ ᱛᱟᱦᱮᱸᱜᱼᱟ ᱫᱟᱠᱟ ᱤᱥᱤᱱ ᱠᱟᱜ ᱢᱮ ᱤᱧ ᱢᱟ ᱫᱟᱠᱟᱧ ᱪᱚᱱᱫᱟ ᱠᱮᱫᱟ ᱛᱚ ᱩᱱᱟᱹᱜ ᱫᱟᱠᱟ ᱥᱮᱜ ᱵᱟᱹᱧ ᱠᱚᱭᱚᱜ ᱵᱟᱲᱟ ᱞᱮᱫᱟ ᱛᱚ ᱫᱟᱠᱟ ᱫᱚ ᱛᱤ ᱨᱮᱪᱚ ᱤᱥᱤᱱ ᱮᱱᱟ ᱛᱚ ᱨᱚᱝᱜᱚᱭᱮᱱᱟ ᱛᱚ ᱡᱚᱠᱷᱚᱱ ᱜᱚᱜᱚ ᱛᱟᱠᱤᱱ ᱫᱟᱠᱟ ᱠᱤᱱ ᱡᱚᱢ ᱞᱟᱹᱜᱤᱫᱼᱟ ᱚᱱᱟ ᱚᱠᱛᱚᱨᱮ ᱤᱧᱤᱧ ᱢᱮᱱᱮᱜᱼᱟ ᱮ ᱜᱚᱜᱚ ᱮ ᱵᱟᱵᱟ ᱫᱟᱠᱟ ᱢᱟ ᱨᱚᱝᱜᱚ ᱭᱮᱱᱟ ᱛᱳ ᱜᱚᱜᱚ ᱟᱨ ᱵᱟᱵᱟ ᱤᱧ ᱪᱮᱛᱟᱱᱨᱮ ᱫᱚᱢᱮ ᱠᱤᱱ ᱨᱟᱜᱤᱭᱮᱱᱟ ᱛᱚ ᱠᱤᱱ ᱢᱮᱛᱟᱧ ᱠᱟᱱᱟ ᱫᱟᱠᱟ ᱤᱥᱤᱱ ᱞᱤᱧ ᱢᱮᱛᱟᱜ ᱢᱮᱭᱟ ᱟᱨ ᱱᱚᱜ ᱚᱝᱠᱟᱢ ᱨᱚᱝᱜᱚ ᱠᱟᱫᱟ ᱚᱱᱟ ᱥᱟᱢᱞᱟᱣ ᱞᱟᱹᱜᱤᱫᱛᱮ ᱤᱧᱤᱧ ᱢᱮᱱ ᱠᱮᱫᱟ ᱡᱮ ᱛᱮᱦᱮᱧ ᱫᱚ ᱵᱷᱩᱞ ᱦᱩᱭ ᱟᱠᱟᱱ ᱛᱤᱧᱟ ᱜᱚᱜᱚ ᱮᱨᱯᱚᱨ ᱠᱷᱚᱱᱟᱜ ᱫᱚ ᱟᱫᱚ ᱠᱳᱱᱳ ᱫᱤᱱᱦᱚᱸ ᱵᱷᱩᱞ ᱵᱟᱭ ᱦᱩᱭᱩᱜᱼᱟ ᱱᱚᱣᱟ ᱟᱵᱤᱱ ᱠᱟᱛᱷᱟᱧ ᱮᱢᱟ ᱫᱟᱲᱮ ᱟᱵᱮᱱ ᱠᱟᱱᱟ